ᱦᱮᱞᱳ ᱜᱟᱛᱮ ᱤᱧ ᱱᱤᱛᱳᱝ ᱚᱱᱟ ᱡᱮᱴᱟᱧ ᱚᱰᱟᱨ ᱞᱮᱫᱟ ᱚᱱᱟ ᱚᱰᱟᱨ

ᱟᱨ ᱵᱟᱹᱱᱤᱭᱟᱹ ᱯᱟᱲᱟ ᱟᱛᱩ ᱨᱮ ᱟᱢ ᱫᱟᱭᱟ ᱠᱟᱛᱮᱫ ᱚᱱᱟ ᱤᱧᱟᱹᱜ ᱡᱮᱴᱟ ᱚᱰᱟᱨ ᱠᱚᱨᱟ ᱡᱚᱢᱟᱜ ᱢᱮᱱᱟᱜᱼᱟ ᱚᱱᱟ ᱫᱟᱭᱟ ᱠᱟᱛᱮᱫ ᱱᱚᱸᱰᱮᱢ ᱵᱟᱹᱱᱤᱭᱟᱹ ᱯᱟᱲᱟ ᱟᱛᱩ ᱨᱮᱢ ᱰᱮᱞᱤᱵᱷᱟᱹᱨᱤᱭᱟ ᱠᱟᱨᱚᱱ ᱤᱧ ᱚᱸᱰᱮ ᱵᱟᱹᱧ ᱪᱟᱞᱟᱣ ᱫᱟᱲᱮᱭᱟᱜᱼᱟ ᱟᱹᱰᱤ ᱵᱮᱥᱛᱚ ᱨᱮᱜᱮ ᱢᱤᱱᱟᱹᱧᱟ ᱟᱨ ᱡᱮᱴᱟ ᱤᱧᱤᱧ ᱢᱮᱱ ᱦᱚᱪᱚᱭᱮᱫ ᱠᱟᱱ ᱡᱮᱴᱟ ᱚᱱᱟ ᱟᱹᱛᱩ ᱨᱮᱱᱟᱜ ᱴᱷᱤᱠᱟᱹᱱᱟ ᱦᱚᱸᱧ ᱮᱢᱟᱢ ᱠᱟᱱᱟ ᱡᱮᱴᱟ ᱚᱱᱟ ᱟᱹᱛᱩ ᱫᱚ ᱤᱧ ᱦᱮᱡ ᱟᱠᱟᱱ ᱚᱱᱟ ᱟᱹᱛᱩ ᱫᱚ ᱦᱩᱭᱩᱜ ᱠᱟᱱᱟ ᱵᱟᱹᱱᱤᱭᱟᱹ ᱯᱟᱲᱟ ᱟᱨ ᱟᱢᱫᱚ ᱵᱟᱹᱱᱭᱟᱹ ᱯᱟᱲᱟ ᱜᱮ ᱤᱧᱟᱹᱜ ᱡᱮᱴᱟ ᱚᱰᱟᱨ ᱡᱚᱢᱟᱜ ᱢᱮᱱᱟᱜ ᱛᱤᱧᱟᱹ ᱚᱱᱟ ᱫᱚ ᱵᱟᱹᱱᱭᱟᱹ ᱯᱟᱲᱟ ᱜᱮᱢ ᱟᱹᱜᱩᱭᱟ ᱟᱢ ᱡᱮᱴᱟ ᱞᱟᱦᱟ ᱨᱮ ᱚᱰᱟᱨᱤᱧ ᱮᱢᱟᱫ ᱢᱮ ᱛᱟᱦᱮᱱᱟ ᱚᱠᱟ ᱴᱷᱤᱠᱟᱹᱱᱟ ᱚᱱᱟ ᱴᱷᱤᱠᱟᱹᱱᱟ ᱨᱮᱫᱚ ᱟᱞᱚᱢ ᱟᱹᱜᱩᱭᱟ ᱟᱨ ᱤᱧᱦᱚᱸ ᱵᱟᱹᱧ ᱪᱟᱞᱟᱣ ᱫᱟᱲᱮᱭᱟᱜᱼᱟ ᱫᱟᱭᱟ ᱠᱟᱛᱮᱫ ᱟᱢ ᱟᱹᱜᱩ ᱦᱚᱴᱚ ᱠᱟᱜᱼᱟ ᱤᱧ ᱢᱤᱫᱴᱮᱡ ᱚᱱᱟᱜᱤᱧ ᱨᱮᱠᱩᱭᱮᱥᱴᱚᱜ ᱠᱟᱱᱟ ᱟᱢᱟᱜ ᱡᱩᱫᱤᱢ ᱟᱹᱜᱩᱭᱟ ᱟᱹᱰᱤ ᱟᱹᱰᱤ ᱥᱟᱨᱦᱟᱣᱤᱧ ᱮᱢᱟᱢᱟ ᱟᱨ ᱟᱢ ᱴᱷᱮᱡ ᱟᱹᱰᱤ ᱢᱟᱨᱟᱝ ᱢᱟᱱᱮ ᱟᱯᱚᱫ ᱠᱷᱚᱱᱮᱢ ᱵᱟᱧᱪᱟᱣᱤᱧᱟ ᱠᱟᱨᱚᱱ ᱤᱧ ᱟᱹᱰᱤ ᱵᱮᱥᱛᱚ ᱨᱮ ᱢᱤᱱᱟᱹᱧᱟ